ᱜᱩᱯᱤ ᱞᱮ ᱪᱟᱞᱟᱣ ᱠᱟᱱᱟᱞᱮ ᱥᱚᱨᱦᱟᱭ ᱥᱮᱨᱮᱧ ᱞᱮ ᱪᱮᱫᱫᱟ ᱤᱭᱟᱭᱟ ᱟᱜ ᱢᱩᱠᱷᱚᱥᱛᱚᱭᱟᱞᱮ ᱡᱟᱦᱟᱸ ᱜᱮ ᱡᱮ ᱱᱚᱝᱠᱟ ᱥᱮᱨᱮᱧ ᱠᱟᱛᱮᱫ ᱮᱱᱟᱜ ᱜᱮ ᱱᱚᱝᱠᱟ ᱡᱟᱦᱟᱸ ᱱᱟᱦᱟᱜ ᱱᱚᱜᱼᱚᱸᱭ ᱱᱤᱛᱚᱜ ᱦᱩᱭᱩᱜ ᱠᱟᱱᱟ ᱜᱟᱹᱭ ᱢᱟᱱᱮ ᱱᱟᱦᱟᱜ ᱜᱟᱹᱭ ᱡᱟᱜᱟᱣ ᱜᱟᱹᱭ ᱡᱟᱜᱟᱣ ᱱᱟᱦᱟᱜ ᱦᱩᱭᱩᱜᱼᱟ ᱧᱤᱫᱟᱹ ᱢᱟᱱᱮ ᱥᱟᱨᱟᱣᱟᱱᱟ ᱜᱳᱰ ᱠᱚ ᱞᱮᱵᱮᱫ ᱵᱟᱲᱟ ᱠᱟᱛᱮᱫ ᱱᱟᱦᱟᱜ ᱜᱟᱹᱭ ᱡᱟᱜᱟᱣ ᱦᱩᱭᱩᱜᱼᱟ ᱮᱱᱠᱷᱟᱱ ᱚᱱᱟ ᱤᱭᱟᱹ ᱠᱟᱛᱮᱫ ᱥᱮᱨᱮᱧ ᱞᱮ ᱪᱮᱫᱟ ᱡᱮ ᱵᱟᱝᱟ ᱱᱚᱝᱠᱟ ᱱᱟᱦᱟᱜ ᱱᱤᱛᱚᱜ ᱫᱚᱵᱚᱱ ᱜᱟᱹᱭ ᱵᱚᱱ ᱡᱟᱜᱟᱣ ᱠᱚᱣᱟ ᱱᱟᱦᱟᱜ ᱠᱷᱟᱱ ᱚᱱᱟ ᱫᱟᱬᱟ ᱦᱩᱭᱩᱜᱼᱟ ᱱᱟᱦᱟᱜ ᱜᱟᱹᱭ ᱫᱟᱬᱟ ᱱᱟᱦᱟᱜ ᱜᱟᱹᱭ ᱫᱟᱬᱟ ᱤᱭᱟᱹ ᱠᱟᱛᱮᱫ ᱥᱮᱛᱟᱜ ᱥᱮᱛᱟᱜ ᱜᱮ ᱚᱱᱠᱟ ᱜᱮ ᱱᱟᱦᱟᱜ ᱥᱮᱨᱮᱧ ᱢᱟᱱᱮ ᱪᱮᱫ ᱞᱮᱠᱟ ᱨᱮ ᱟᱞᱮ ᱢᱟᱱᱮ ᱱᱟᱦᱟᱜ ᱥᱮᱨᱮᱧ ᱨᱮᱧ ᱨᱤᱠᱟᱹᱭᱟ ᱡᱮ ᱪᱮᱫ ᱞᱮᱠᱟ ᱨᱮ ᱨᱟᱦᱟ ᱛᱮᱫ ᱤᱧ ᱤᱭᱟᱹ ᱧᱚᱜᱼᱟ ᱨᱟᱠᱟᱵᱟᱹᱧ ᱩᱭᱦᱟᱹᱨᱟᱹᱧ ᱡᱮᱢᱚᱱ ᱪᱮᱫ ᱞᱮᱠᱟ ᱨᱮ ᱤᱧ ᱟᱨ ᱠᱟᱹᱴᱤᱡ ᱱᱟᱥᱮ ᱱᱟᱜ ᱤᱧ ᱨᱟᱦᱟᱧ ᱨᱟᱠᱟᱵ ᱧᱚᱜᱼᱟ ᱱᱚᱣᱟ ᱥᱮᱨᱮᱧ ᱤᱧ ᱤᱭᱟᱹᱭᱟ ᱚᱱᱟ ᱩᱭᱦᱟᱹᱨᱛᱮ ᱱᱟᱦᱟᱜ ᱟᱞᱮ ᱦᱚᱸ ᱚᱱᱟ ᱚᱱᱟ ᱜᱟᱹᱭ ᱫᱟᱬᱟ ᱠᱚᱨᱮᱜ ᱤᱭᱟᱹ ᱠᱚᱨᱮᱜ ᱱᱟᱦᱟᱜ ᱞᱮ ᱤᱭᱟᱹ ᱠᱟᱱᱟ ᱢᱟᱱᱮ ᱪᱮᱫ ᱮᱭᱟ ᱞᱮ

ᱡᱮ ᱱᱤᱛᱚᱜ ᱱᱚᱰᱮ ᱫᱟᱬᱟ ᱠᱟᱛᱮᱫ ᱟᱨ ᱦᱚᱸ ᱚᱱᱠᱟᱜᱮ ᱢᱟᱱᱮ ᱢᱤᱫᱴᱷᱤᱡ ᱢᱟ ᱵᱟᱝᱟ ᱵᱟᱨᱭᱟ ᱯᱮᱭᱟ ᱮᱱᱮᱡ ᱥᱮᱨᱮᱧ ᱢᱮᱱᱟᱜᱼᱟ ᱢᱤᱫ ᱫᱷᱟᱹᱣ ᱧᱤᱫᱟᱹᱣᱟᱜ ᱢᱮᱱᱟᱜᱼᱟ ᱢᱤᱫ ᱫᱷᱟᱹᱣ ᱥᱤᱢ ᱨᱟᱜᱟ ᱚᱱᱟ ᱥᱮᱨᱮᱧ ᱟᱞᱮ ᱩᱱᱟᱹᱜ ᱞᱮ ᱩᱭᱦᱟᱹᱨᱮ ᱪᱮ ᱵᱟᱝ ᱱᱚᱣᱟ ᱥᱮᱨᱮᱧ ᱪᱮᱫ ᱞᱮᱠᱟ ᱨᱮ ᱟᱞᱮ ᱞᱮ ᱪᱮᱛᱟᱱᱟ ᱚᱱᱮ ᱨᱟᱦᱟ ᱛᱮᱫ ᱨᱟᱠᱟᱵ ᱧᱚᱜ ᱦᱩᱭᱩᱜᱼᱟ ᱨᱟᱦᱟ ᱨᱟᱠᱟᱵᱮᱱ ᱠᱷᱟᱱ ᱜᱟᱱ ᱮᱱᱟ